ᱟᱞᱮ ᱯᱩᱨᱩᱞᱤᱭᱟᱹ ᱦᱚᱱᱚᱛ ᱨᱮᱫᱚ ᱡᱚᱛᱚ ᱨᱚᱠᱚᱢᱜᱮ ᱞᱮ ᱯᱚᱨᱚᱵᱽ ᱢᱟᱱᱟᱣᱟ ᱟᱨ ᱡᱚᱛᱚ ᱨᱚᱠᱚᱢᱜᱮ ᱞᱮ ᱨᱟᱹᱥᱠᱟᱹᱭ ᱟᱞᱮ ᱟᱨ ᱯᱨᱚᱛᱷᱚᱢ ᱨᱮᱫᱚ ᱡᱮᱞᱮᱠᱟ ᱮᱨᱚᱜ ᱥᱤᱢ ᱦᱩᱭᱩᱜᱼᱟ ᱚᱱᱟᱨᱮ ᱫᱚ ᱱᱟᱭᱠᱮ ᱵᱚᱸᱜᱟ ᱵᱳᱨᱳᱭᱟᱭ ᱟᱨ ᱫᱟᱜ ᱫᱟᱜ ᱤᱭᱟᱹ ᱪᱟᱥᱮᱨ ᱫᱤᱱ ᱥᱮᱴᱮᱨᱚᱜᱼᱟ ᱟᱨ ᱚᱱᱟᱨᱮ ᱚᱱᱟᱨᱮ ᱪᱟᱥᱼᱟᱵᱟᱫᱽ ᱞᱟᱹᱜᱤᱫ ᱯᱨᱚᱛᱷᱚᱢ ᱵᱟᱲᱜᱮ ᱠᱚᱨᱮ ᱠᱚ ᱮᱨᱻ ᱟ ᱟᱨ ᱛᱟᱨᱯᱚᱨᱮ ᱪᱟᱥᱼᱟᱵᱟᱫᱽ ᱚᱱᱟᱠᱚ ᱦᱩᱭᱞᱮᱱ ᱠᱷᱟᱱᱜᱮ ᱡᱚᱠᱷᱚᱱ ᱦᱳᱲᱳ ᱠᱚ ᱜᱮᱞᱮᱜ ᱞᱟᱹᱜᱤᱫᱚᱜᱼᱟ ᱩᱱᱨᱮ ᱠᱟᱨᱟᱢ ᱯᱚᱨᱚᱵᱽ ᱥᱮᱴᱮᱨᱚᱜᱼᱟ ᱠᱟᱨᱟᱢ ᱨᱮᱫᱚ ᱰᱟᱺᱜᱩᱣᱟᱹ ᱠᱩᱲᱤ ᱜᱤᱫᱽᱨᱟᱹᱠᱚ ᱩᱯᱟᱹᱥ ᱠᱟᱛᱮ ᱚᱱᱟ ᱠᱟᱨᱟᱢ ᱠᱟᱨᱟᱢᱨᱮ ᱠᱟᱨᱟᱢ ᱠᱚ ᱦᱟᱹᱨᱟ ᱟᱨ ᱠᱟᱨᱟᱢ ᱦᱟᱹᱨ ᱠᱟᱛᱮ ᱫᱚ ᱚᱱᱟ ᱚᱱᱟ ᱠᱤᱱ ᱟᱠᱷᱲᱟ ᱨᱮ ᱚᱱᱟ ᱫᱚᱦᱚ ᱠᱟᱛᱮ ᱚᱸᱰᱮ ᱟᱠᱷᱲᱟᱨᱮᱠᱚ ᱮᱱᱮᱡ ᱟᱹᱪᱩᱨᱚᱜᱼᱟ ᱠᱟᱨᱟᱢ ᱮᱱᱮᱡ ᱨᱤᱸᱡᱷᱟᱹ ᱮᱱᱮᱡ ᱢᱟᱛᱚᱨ ᱮᱱᱮᱡ ᱚᱱᱟᱠᱚ ᱠᱚ ᱮᱱᱮᱡᱼᱟ ᱞᱟᱜᱽᱲᱮ ᱮᱱᱮᱡ

ᱛᱟᱨᱯᱚᱨᱮ ᱤᱱᱟᱹ ᱛᱟᱭᱚᱢ ᱠᱷᱟᱱᱜᱮ ᱫᱟᱸᱥᱟᱭ ᱯᱚᱨᱚᱵᱽ ᱥᱮᱴᱮᱨᱚᱜᱼᱟ ᱫᱟᱸᱥᱟᱭ ᱯᱚᱨᱚᱵᱽ ᱨᱮ ᱫᱚ ᱠᱚᱲᱟ ᱜᱤᱫᱽᱨᱟᱹᱠᱚ ᱫᱤᱥᱚᱢ ᱢᱟᱱᱮ ᱟᱛᱳ ᱟᱛᱳ ᱫᱟᱸᱥᱟᱭ ᱮᱱᱮᱡᱠᱚ ᱫᱟᱬᱟᱱᱟ ᱫᱟᱸᱥᱟᱭ ᱮᱱᱮᱡᱨᱮ ᱢᱟᱨᱟᱜ ᱯᱤᱧᱪᱟᱹᱨ ᱠᱚ ᱠᱚ ᱞᱟᱜᱟᱣ ᱠᱟᱜᱼᱟ ᱵᱚᱦᱚᱜᱨᱮ ᱥᱟᱡᱽ ᱥᱟᱡᱽ ᱥᱟᱯᱲᱟᱣᱠᱚᱜ ᱟᱠᱚ ᱟᱨ ᱚᱱᱟ ᱫᱟᱥᱟᱸᱭ ᱮᱱᱮᱡ ᱞᱟᱹᱜᱤᱫ ᱟᱛᱳ ᱟᱛᱳ ᱠᱚ ᱫᱟᱬᱟᱱᱟ ᱟᱨ ᱤᱱᱟᱹ ᱛᱟᱭᱚᱢ ᱥᱮᱴᱮᱨᱚᱜᱼᱟ ᱥᱚᱨᱦᱟᱭ ᱯᱚᱨᱚᱵᱽ ᱡᱟᱦᱟᱸ ᱫᱚ ᱟᱵᱚᱣᱟᱜ ᱢᱟᱨᱟᱝ ᱯᱚᱨᱚᱵᱽ ᱠᱟᱱᱟ ᱚᱱᱟ ᱯᱚᱨᱚᱵᱽ ᱨᱮᱫᱚ ᱚᱱᱟ ᱯᱚᱨᱚᱵᱽ ᱨᱮᱫᱚ ᱡᱚᱛᱚ ᱟᱛᱳ ᱨᱮᱜᱮ ᱯᱩᱱᱱᱤᱢᱟᱨᱮ ᱱᱚᱛᱮ ᱫᱚ ᱯᱩᱱᱱᱤᱢᱟᱨᱮ ᱠᱚ ᱥᱚᱨᱦᱟᱭᱚᱜᱼᱟ ᱢᱚᱬᱮᱫᱤᱱ ᱠᱚ ᱢᱚᱬᱮᱫᱤᱱ ᱠᱚ ᱴᱷᱤᱠᱟᱹᱭᱟ ᱟᱛᱳ ᱨᱮᱱ ᱥᱳᱞᱳ ᱟᱱᱟ ᱦᱚᱲ ᱥᱳᱞᱳ ᱟᱱᱟ ᱢᱚᱬᱮᱫᱤᱱ ᱠᱚ ᱫᱤᱱ ᱟᱠᱚ ᱟᱨ ᱯᱚᱛᱷᱚᱢ ᱦᱤᱞᱚᱜ ᱫᱚ ᱜᱚᱰ ᱯᱩᱡᱟᱹ ᱦᱩᱭᱩᱜᱼᱟ ᱡᱟᱦᱟᱸᱫᱚ ᱜᱚᱰᱨᱮ ᱟᱛᱳᱨᱮᱱ ᱵᱟᱵᱟᱦᱚᱲ ᱠᱚᱲᱟᱠᱚ ᱚᱸᱰᱮ ᱠᱚ ᱡᱚᱢᱼᱧᱩᱭ ᱟᱠᱚ ᱥᱤᱢᱠᱚ ᱥᱤᱢ ᱪᱟᱣᱞᱮᱠᱚ ᱠᱚ ᱵᱚᱸᱜᱟ ᱵᱳᱨᱳᱜᱼᱟ ᱟᱨ ᱫᱚᱥᱟᱨ ᱦᱤᱞᱚᱜ ᱫᱚ ᱫᱚᱥᱟᱨ ᱦᱤᱞᱚᱜ ᱫᱚ ᱵᱚᱸᱜᱟ ᱵᱳᱨᱳᱜ ᱫᱤᱱ ᱛᱟᱦᱮᱱᱟ ᱤᱱᱟᱹ ᱦᱤᱞᱚᱜᱫᱚ ᱯᱮᱲᱟ ᱯᱟᱹᱨᱣᱟᱹ ᱡᱚᱛᱚ ᱠᱚᱨᱮᱱ ᱠᱚ ᱥᱮᱴᱮᱨᱚᱜᱼᱟ ᱦᱟᱺᱰᱤ ᱴᱩᱠᱩᱡ ᱞᱟᱹᱭ ᱛᱮᱠᱚ ᱦᱤᱡᱩᱜᱼᱟ ᱟᱨ ᱦᱟᱺᱰᱤ ᱴᱩᱠᱩᱡ ᱞᱟᱹᱭ ᱛᱮᱠᱚ ᱦᱤᱡᱩᱜᱼᱟ ᱤᱱᱟᱹ ᱦᱤᱞᱚᱜᱫᱚ ᱡᱤᱞ ᱯᱤᱴᱷᱟᱹ ᱚᱲᱟᱜ ᱵᱷᱤᱛᱟᱹᱨ ᱨᱮ ᱵᱚᱸᱜᱟ ᱵᱳᱨᱳ ᱦᱩᱭᱩᱜᱼᱟ ᱡᱤᱞ ᱯᱤᱴᱷᱟᱹ ᱠᱚᱠᱚ ᱤᱥᱤᱱᱟ ᱛᱟᱨᱯᱚᱨᱮ ᱥᱮᱨᱮᱧ ᱫᱩᱨᱟᱹᱝ ᱟᱠᱚ ᱟᱨ ᱫᱚᱥᱟᱨ ᱦᱤᱞᱚᱜ ᱫᱚ ᱠᱷᱩᱸᱴᱟᱹᱣ ᱛᱟᱦᱮᱱᱟ ᱤᱱᱟᱹ ᱦᱤᱞᱚᱜᱫᱚ ᱟᱛᱳ ᱨᱮ ᱡᱚᱛᱚᱦᱚᱲ ᱰᱟᱹᱝᱨᱤ ᱠᱚ ᱛᱚᱞ ᱠᱚᱣᱟ ᱟᱨᱠᱚ ᱠᱷᱩᱸᱴᱟᱹᱣ ᱟᱹᱪᱩᱨᱮᱭᱟ ᱚᱱᱟ ᱚᱲᱟᱜᱨᱮᱱ ᱡᱟᱶᱟᱭ ᱜᱚᱝᱠᱮ ᱰᱟᱹᱝᱨᱤᱫᱚᱭ ᱚᱰᱳᱠᱮᱭᱟ ᱟᱨ ᱩᱱᱤ ᱟᱛᱳ ᱨᱮᱱ ᱡᱚᱛᱚ ᱠᱚᱛᱮᱠᱚ ᱠᱷᱩᱱᱴᱟᱹᱣ ᱟᱹᱪᱩᱨᱮᱭᱟ ᱟᱨ ᱛᱟᱨᱯᱚᱨᱮ ᱡᱟᱞᱮ ᱡᱟᱞᱮ ᱦᱤᱞᱚᱜᱫᱚ ᱯᱮᱲᱟ ᱠᱚᱦᱚᱸ ᱠᱚ ᱠᱤᱪᱷᱩ ᱠᱤᱪᱷᱩᱫᱚ ᱠᱚ ᱪᱟᱞᱟᱜᱼᱟ ᱟᱨ ᱤᱱᱟᱹ ᱦᱤᱞᱟᱹᱜᱫᱚ ᱡᱚᱛᱚᱠᱚ ᱚᱲᱟᱜᱨᱮ ᱮᱱᱮᱡ ᱥᱮᱨᱮᱧ ᱡᱚᱛᱚ ᱠᱚᱣᱟᱜ ᱨᱟᱪᱟᱨᱮ ᱮᱱᱮᱡ ᱥᱮᱨᱮᱧᱟᱠᱚ ᱟᱨ ᱮᱱᱠᱟ ᱠᱟᱛᱮ ᱢᱚᱬᱮ ᱥᱤᱧ ᱢᱚᱬᱮ ᱧᱤᱫᱟᱹ ᱥᱚᱨᱦᱟᱭ ᱯᱚᱨᱚᱵᱽ ᱫᱚᱠᱚ ᱢᱟᱱᱟᱣᱟ ᱤᱱᱟᱹ ᱛᱟᱭᱚᱢ ᱥᱮᱴᱮᱴᱨᱚᱜᱼᱟ ᱵᱟᱦᱟ ᱯᱚᱨᱚᱵᱽ ᱵᱟᱦᱟ ᱯᱚᱨᱚᱵᱽᱨᱮ ᱫᱚ ᱯᱮᱫᱤᱱ ᱯᱨᱚᱛᱷᱚᱢ ᱦᱤᱞᱚᱜᱫᱚ ᱩᱢ ᱤᱱᱟᱹ ᱦᱤᱞᱚᱜᱫᱚ ᱱᱟᱭᱠᱮ ᱵᱚᱸᱜᱟ ᱡᱟᱦᱮᱨ ᱥᱟᱹᱲᱤᱢ ᱠᱚ ᱫᱟᱵᱟ ᱟᱨ ᱡᱟᱦᱮᱨ ᱥᱟᱹᱲᱤᱢ ᱟᱛᱳ ᱨᱮᱱ ᱠᱚᱲᱟᱠᱚ ᱡᱟᱦᱮᱨ ᱥᱟᱹᱲᱤᱢᱠᱚ ᱫᱟᱵᱟ ᱰᱟᱹᱝᱣᱟᱹ ᱠᱚᱲᱟᱠᱚ ᱟᱨ ᱡᱟᱦᱮᱨ ᱠᱚ ᱡᱚᱜ ᱥᱟᱯᱟ ᱥᱩᱛᱨᱟᱹ ᱟᱠᱚ ᱟᱨ ᱫᱚᱥᱟᱨ ᱦᱤᱞᱚᱜ ᱫᱚ ᱵᱚᱸᱜᱟ ᱵᱳᱨᱳ ᱱᱟᱭᱠᱮ ᱱᱟᱭᱠᱮ ᱮᱱᱮᱡ ᱮᱱᱮᱡᱛᱮ ᱵᱚᱸᱜᱟ ᱡᱟᱦᱮᱨᱴᱷᱮᱡ ᱡᱟᱦᱮᱨ ᱛᱷᱟᱱᱠᱚ ᱟᱹᱜᱩᱭᱮᱭᱟ ᱟᱨ ᱚᱸᱰᱮ ᱵᱚᱸᱜᱟ ᱵᱳᱨᱳ ᱦᱩᱭᱩᱜᱼᱟ ᱵᱚᱸᱜᱟ ᱵᱳᱨᱳ ᱠᱟᱛᱮᱡ ᱚᱸᱰᱮᱜᱮ ᱮᱱᱮᱡ ᱥᱮᱨᱮᱧ ᱮᱱᱮᱡ ᱥᱮᱨᱮᱧᱡᱚᱝ ᱡᱚᱢᱼᱧᱩ ᱟᱨ ᱮᱱᱠᱟ ᱠᱟᱛᱮ ᱱᱟᱭᱠᱮᱫᱚ ᱮᱱᱮᱡ ᱮᱱᱮᱡᱛᱮ ᱟᱨᱚᱠᱚ ᱤᱫᱤᱭᱮᱭᱟ ᱚᱲᱟᱜᱛᱮ ᱟᱨ ᱡᱚᱛᱚᱠᱚ ᱮᱱᱦᱤᱞᱟᱹᱜ ᱫᱚ ᱥᱟᱨᱡᱚᱢ ᱵᱟᱦᱟᱭ ᱮᱢᱟ ᱦᱟᱠᱚᱣᱟ ᱱᱟᱭᱠᱮ ᱠᱩᱞᱦᱤᱨᱮ ᱠᱚ ᱟᱹᱨᱩᱵᱮᱭᱟ ᱟᱨ ᱚᱱᱟ ᱟᱹᱨᱩᱵ ᱠᱟᱛᱮ ᱱᱟᱭᱠᱮᱫᱚ ᱵᱟᱦᱟᱭ ᱪᱟᱞ ᱟᱠᱚᱣᱟ ᱤᱱᱟᱹ ᱛᱟᱭᱚᱢ ᱡᱟᱞᱮ ᱡᱟᱞᱮ ᱦᱤᱞᱚᱜ ᱫᱚ ᱵᱟᱦᱟ ᱫᱚᱜᱚᱜ ᱟᱠᱚ ᱡᱟᱦᱟᱸᱭ ᱞᱟᱸᱫᱟ ᱞᱟᱸᱫᱟᱠᱚ ᱜᱟᱱᱚᱜᱼᱟ ᱩᱱᱠᱚᱫᱚ ᱫᱟᱜ ᱫᱩᱞᱡᱚᱝᱚᱜᱼᱟ ᱤᱱᱠᱟᱹ ᱠᱟᱛᱮ ᱥᱮᱨᱮᱧ ᱫᱩᱨᱟᱹᱝ ᱠᱟᱛᱮ ᱜᱮ ᱯᱚᱨᱚᱵᱽ ᱠᱚᱫᱚ ᱯᱟᱨᱚᱢᱚᱜᱼᱟ ᱯᱟᱛᱟ ᱯᱟᱛᱟᱦᱚᱸ ᱦᱩᱭᱩᱜᱼᱟ ᱯᱟᱛᱟ ᱪᱷᱟᱛᱟ ᱡᱚᱛᱚ ᱠᱤᱪᱷᱩᱜᱮ ᱦᱩᱭᱩᱜᱼᱟ ᱟᱨ ᱤᱱᱠᱟᱹ ᱠᱟᱛᱮ ᱟᱞᱮᱭᱟᱜ ᱯᱚᱨᱚᱵᱽ ᱠᱚᱫᱚ ᱢᱚᱸᱡᱛᱮ ᱱᱟᱯᱟᱭᱛᱮ ᱜᱮ ᱯᱟᱨᱚᱢᱚᱜᱼᱟ